ᱦᱮᱸ ᱚᱱᱠᱟᱱ ᱴᱷᱟᱶ ᱠᱚᱨᱤᱧ ᱥᱮᱱ ᱵᱟᱰᱟᱣᱟᱠᱟᱱ ᱜᱤᱭᱟ ᱡᱷᱟᱲᱜᱨᱟᱢ ᱨᱤᱧ ᱥᱮᱱ ᱞᱮᱱᱟ ᱟᱨ ᱢᱩᱠᱩᱴᱢᱩᱱᱤᱯᱩᱨ ᱨᱤᱧ ᱥᱮᱱ ᱞᱮᱱᱟ ᱚᱸᱰᱮ ᱥᱮᱱ ᱠᱟᱛᱮᱜᱮ ᱚᱸᱰᱮᱱᱟᱜ ᱰᱮᱢ ᱨᱮᱱᱟᱜ ᱫᱟᱜ ᱟᱨ ᱵᱤᱨ ᱰᱩᱝᱜᱨᱤ ᱠᱚ ᱟᱨ ᱚᱸᱰᱮᱱ ᱡᱤᱵᱽ ᱡᱤᱭᱟᱹᱞᱤ ᱠᱚᱧ ᱧᱮᱞ ᱠᱮᱫ ᱠᱚᱣᱟ ᱟᱨ ᱵᱟᱭᱤᱠ ᱛᱮᱫᱚ ᱚᱱᱠᱟᱱᱟᱜ ᱥᱩᱯᱟᱨᱤᱥ ᱫᱚ ᱵᱟᱹᱧ ᱧᱟᱢ ᱟᱠᱟᱫᱟ